ᱦᱟᱹᱠᱩ ᱥᱟᱵ ᱡᱤᱵᱤᱠᱟ ᱞᱮᱠᱟ ᱛᱮ ᱟᱭᱢᱟ ᱜᱟᱱ ᱡᱤᱱᱤᱥ ᱢᱮᱱᱟᱜᱼᱟ ᱥᱮ ᱟᱭᱢᱟ ᱥᱟᱛᱟᱢ ᱠᱚ ᱢᱮᱱᱟᱜᱼᱟ ᱡᱟᱦᱟᱸ ᱫᱚ ᱥᱚᱨᱠᱟᱨ ᱡᱩᱫᱤ ᱚᱱᱟ ᱜᱚᱲᱚᱭ ᱮᱢᱚᱜᱼᱟ ᱛᱟᱦᱚᱞᱮ ᱠᱷᱟᱱ ᱚᱱᱟ ᱡᱤᱵᱤᱠᱟ ᱦᱚᱸ ᱟᱹᱰᱤ ᱱᱟᱯᱟᱭ ᱛᱮ ᱪᱟᱞᱟᱜᱼᱟ

ᱡᱟᱭᱜᱟ ᱵᱮᱱᱟᱣ ᱥᱮ ᱴᱷᱟᱶ ᱫᱚᱦᱚ ᱥᱚᱢᱚᱭ ᱚᱥᱚᱢᱚᱭ ᱨᱮ ᱦᱟᱹᱠᱩ ᱮᱢ ᱦᱟᱹᱠᱩ ᱠᱚ ᱟᱲᱟᱜ ᱠᱚᱣᱟ ᱥᱮ ᱚᱱᱠᱟᱱᱟᱜ ᱥᱚᱨᱠᱟᱨᱤ ᱡᱟᱭᱜᱟ ᱠᱚᱨᱮ ᱡᱟᱦᱟᱱ ᱠᱟᱹᱢᱤ ᱥᱚᱨᱠᱟᱨᱤ ᱵᱷᱟᱵ ᱛᱮ ᱦᱩᱭᱩᱜ ᱚᱱᱟ ᱢᱟᱹᱱᱢᱤ ᱠᱚᱴᱷᱮᱱ ᱞᱟᱹᱭ ᱥᱚᱫᱚᱨ ᱥᱮ ᱚᱱᱠᱟᱱ ᱟᱨᱚ ᱟᱭᱢᱟ ᱡᱤᱱᱤᱥ ᱥᱮ ᱫᱩᱨᱤᱵᱽ ᱠᱚ ᱮᱢᱟ ᱠᱚᱣᱟᱭ ᱱᱚᱝᱠᱟ ᱵᱷᱟᱵ ᱛᱮ ᱡᱩᱫᱤ ᱱᱚᱣᱟ ᱦᱟᱹᱠᱩ ᱥᱟᱵ ᱡᱤᱵᱤᱠᱟ ᱨᱮ ᱡᱩᱫᱤ ᱥᱚᱨᱠᱟᱨ ᱜᱚᱲᱚᱭ ᱮᱢᱚᱜᱼᱟ ᱛᱟᱦᱚᱞᱮ ᱦᱟᱹᱠᱩ ᱥᱟᱵ ᱞᱮᱠᱟᱛᱮ ᱡᱤᱵᱤᱠᱟ ᱱᱚᱣᱟ ᱵᱟᱧᱪᱟᱣ ᱫᱚᱦᱚ ᱜᱟᱱᱚᱜᱼᱟ